ᱯᱳᱞᱴᱨᱤ ᱟᱹᱥᱩᱞ ᱚᱠᱛᱚ ᱡᱟᱦᱟᱸᱭ ᱯᱳᱞᱴᱨᱤ ᱠᱚ ᱠᱟᱹᱴᱤᱡ ᱜᱮᱠᱚ ᱛᱟᱦᱮᱱᱟ ᱥᱮ ᱯᱳᱞᱴᱨᱤ ᱥᱤᱢ ᱦᱚᱯᱚᱱ ᱩᱱᱠᱩ ᱠᱚᱫᱚ ᱟᱞᱟᱫᱟ ᱵᱷᱟᱵᱮ ᱵᱷᱮᱜᱟᱨ ᱡᱟᱭᱜᱟ ᱨᱮ ᱫᱚᱦᱚ ᱠᱚ ᱞᱟᱹᱠᱤᱛ ᱠᱟᱱᱟ ᱵᱷᱮᱜᱟᱨ ᱴᱷᱟᱶᱨᱮ ᱫᱚᱦᱚ ᱠᱚ ᱞᱟᱹᱠᱛᱤ ᱠᱟᱱᱟ ᱮᱱᱠᱷᱟᱱ ᱩᱱᱠᱩ ᱠᱚ ᱡᱟᱦᱟᱸᱭ ᱞᱟᱹᱴᱩ ᱥᱤᱢ ᱯᱳᱞᱴᱨᱤ ᱯᱷᱨᱟᱢ ᱨᱮ ᱞᱟᱹᱴᱩ ᱥᱤᱢ ᱞᱟᱹᱴᱩ ᱯᱳᱞᱴᱨᱤ ᱥᱟᱶᱛᱮ ᱡᱟᱦᱟᱸ ᱥᱤᱢ ᱠᱚ ᱛᱟᱦᱮᱱᱟ ᱩᱱᱠᱩ ᱥᱟᱶ ᱢᱮᱥᱟ ᱠᱟᱛᱮᱫ ᱡᱮᱢᱚᱱ ᱩᱱᱠᱩ ᱟᱞᱚ ᱠᱚ ᱛᱮᱱ ᱠᱚᱢᱟ ᱩᱱᱠᱩ ᱴᱷᱮᱱ ᱟᱞᱚ ᱠᱚ ᱫᱮᱡᱚᱜ ᱢᱟ ᱵᱟᱠᱷᱟᱱ ᱩᱱᱠᱩ ᱠᱚ ᱜᱩᱡᱩᱜᱼᱟ ᱚᱱᱟᱛᱮ ᱩᱱᱠᱩ ᱫᱚ ᱵᱷᱮᱜᱟᱨ ᱴᱷᱟᱶ ᱨᱮ ᱫᱚᱦᱚ ᱞᱟᱹᱠᱛᱤ ᱠᱟᱱᱟ ᱟᱨ ᱚᱲᱟᱜ ᱨᱮ ᱟᱹᱥᱩᱞ ᱥᱤᱢ ᱩᱱᱠᱩ ᱫᱚ ᱥᱟᱫᱷᱟᱨᱚᱱᱚᱛᱚ ᱮᱸᱜᱟᱛ ᱥᱟᱶᱜᱮᱠᱚ ᱛᱟᱦᱮᱱᱟ ᱥᱤᱢ ᱮᱸᱜᱟ ᱥᱟᱶ ᱜᱮᱠᱚ ᱛᱟᱦᱮᱱᱟ ᱩᱱᱠᱩ ᱫᱚ ᱯᱚᱨᱤᱥᱠᱟᱨ ᱯᱚᱨᱤᱪᱷᱚᱱᱱᱚ ᱡᱟᱭᱜᱟ ᱨᱮ ᱫᱚᱦᱚ ᱠᱚ ᱦᱩᱭᱩᱜᱼᱟ ᱜᱮᱰᱮ ᱜᱮᱰᱮ ᱦᱚᱸ ᱚᱱᱠᱟ ᱜᱮ ᱜᱮᱰᱮ ᱦᱚᱸ ᱠᱟᱹᱴᱤᱡ ᱜᱮᱰᱮ ᱠᱚ ᱡᱟᱦᱟᱸᱭ ᱩᱱᱠᱩ ᱦᱚᱸ ᱮᱸᱜᱟᱛ ᱥᱟᱶᱜᱮᱠᱚ ᱛᱟᱦᱮᱱᱟ ᱛᱚᱵᱮ ᱩᱱᱠᱩ ᱦᱚᱸ ᱥᱤᱢ ᱠᱷᱚᱱᱟᱜ ᱵᱷᱮᱜᱟᱨ ᱡᱟᱭᱜᱟ ᱨᱮ ᱫᱚᱦᱚ ᱠᱚ ᱦᱩᱭᱩᱜᱼᱟ ᱡᱮᱢᱚᱱ ᱠᱟᱹᱴᱤᱡ ᱜᱮᱰᱮ ᱠᱚᱫᱚ ᱡᱟᱦᱟᱸᱭ ᱠᱚ ᱨᱳᱜᱽ ᱟᱡᱟᱨ ᱦᱩᱭᱩᱜ ᱛᱟᱠᱚᱣᱟ ᱥᱮ ᱥᱤᱢ ᱠᱚ ᱥᱮ ᱠᱟᱹᱴᱤᱡ ᱯᱳᱞᱴᱨᱤ ᱠᱚ ᱩᱱᱠᱩ ᱠᱚ ᱟᱞᱟᱫᱟ ᱡᱟᱭᱜᱟ ᱨᱮ ᱫᱚᱦᱚ ᱠᱟᱠᱚ ᱦᱩᱭᱩᱜᱼᱟ ᱡᱟᱦᱟᱸᱭ ᱠᱚ ᱵᱷᱮᱠᱥᱤᱱ ᱥᱮ ᱨᱟᱱ ᱮᱢ ᱟᱠᱟᱱ ᱥᱤᱢ ᱠᱚᱫᱚ ᱥᱮ ᱥᱤᱢ ᱦᱚᱯᱚᱱ ᱠᱚᱫᱚ ᱵᱷᱮᱜᱟᱨ ᱡᱟᱭᱜᱟ ᱨᱮ ᱫᱚᱦᱚ ᱠᱚ ᱦᱩᱭᱩᱜᱼᱟ ᱠᱤᱢᱵᱟ ᱡᱟᱦᱟᱱᱟᱜ ᱨᱚᱝᱛᱮ ᱫᱟᱜᱽ ᱠᱟᱠᱚ ᱦᱩᱭᱩᱜᱼᱟ ᱡᱮᱢᱚᱱ ᱠᱚ ᱩᱨᱩᱢᱚᱜᱼᱟ ᱢᱟ ᱱᱩᱭ ᱫᱚ ᱨᱟᱱᱤᱧ ᱮᱢ ᱠᱟᱫᱮᱭᱟ ᱱᱩᱭ ᱫᱚ ᱨᱩᱜᱤᱭ ᱠᱟᱱᱟᱭ ᱢᱮᱱᱛᱮ ᱛᱚ ᱱᱤᱝᱠᱟᱹ ᱠᱟᱛᱮᱫ ᱜᱮ ᱟᱵᱚ ᱯᱳᱞᱴᱨᱤ ᱜᱮᱰᱮ ᱥᱤᱢ ᱠᱚᱵᱚᱱ ᱟᱹᱥᱩᱞ ᱠᱚᱣᱟ